ᱦᱮᱞᱳ ᱦᱩᱸ ᱤᱧ ᱥᱟᱱᱛᱟᱲ ᱥᱟᱱᱛᱟᱞᱤ ᱥᱩᱥᱨᱤᱢᱟᱧ ᱢᱮᱱᱫᱟᱹᱧ ᱟᱢ ᱨᱟᱫᱷᱩᱱᱤ ᱤᱧ ᱢᱮᱱᱫᱟᱹᱧ ᱯᱚᱪᱷᱤᱢ ᱵᱚᱝᱜᱚ ᱦᱚᱱᱚᱛ ᱨᱮ ᱪᱮᱫᱼᱪᱮᱫ ᱠᱚ ᱡᱚᱢᱟᱜ ᱵᱮᱱᱟᱜ ᱛᱮ ᱦᱮᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱩᱸ ᱦᱮᱸ ᱦᱩᱸ ᱦᱩᱸ ᱚᱻ ᱚ ᱚᱱᱠᱟ ᱜᱮ ᱡᱚᱢ ᱛᱟᱦᱮᱸ ᱵᱟᱝ ᱟᱨ ᱢᱤᱥᱴᱤ ᱠᱚᱦᱚᱸᱭ ᱡᱚᱜᱮ ᱛᱟᱦᱮᱱ ᱦᱮᱥᱮ ᱚᱻ ᱴᱷᱤᱠᱜᱮᱭᱟ ᱛᱟᱦᱞᱮ ᱱᱤᱭᱟᱹᱜᱮ ᱛᱟᱦᱞᱮ ᱫᱚᱦᱚᱭᱫᱟᱹᱧ ᱦᱩᱸ